ᱠᱤᱪᱷᱩ ᱥᱮᱨᱢᱟ ᱞᱟᱦᱟ ᱟᱨ ᱱᱮᱛᱟᱨᱟᱜ ᱱᱟᱣᱟ ᱢᱳᱵᱟᱭᱤᱞ ᱢᱚᱫᱽᱫᱷᱮ ᱯᱷᱟᱨᱟᱠ ᱡᱩᱫᱤ ᱞᱟᱹᱭ ᱦᱩᱭᱩᱜᱼᱟ ᱛᱳ ᱟᱭᱢᱟ ᱨᱚᱠᱚᱢ ᱯᱷᱟᱨᱟᱠ ᱧᱮᱞ ᱧᱟᱢᱚᱜ ᱠᱟᱱᱟ ᱪᱮᱫᱟᱜ ᱞᱟᱦᱟ ᱛᱮᱱᱟᱜ ᱯᱷᱳᱱ ᱡᱟᱦᱟᱸ ᱛᱤᱱᱟᱹᱜ ᱛᱟᱦᱮᱸ ᱠᱟᱱᱟ ᱥᱩᱫᱷᱩ ᱯᱚᱨᱛᱷᱚᱢ ᱯᱚᱨᱛᱷᱚᱢ ᱴᱩ ᱡᱤ ᱟᱨ ᱛᱷᱨᱤ ᱡᱤ ᱨᱮᱜᱮ ᱯᱷᱳᱱ ᱫᱚ ᱛᱟᱦᱮᱸ ᱠᱟᱱᱟ ᱛᱚᱠᱷᱚᱱᱟᱜ ᱮᱥᱢᱟᱨᱴ ᱯᱷᱳᱱᱨᱮ ᱠᱮᱢᱮᱨᱟ ᱛᱷᱮᱠᱮᱢ ᱞᱟᱹᱭ ᱥᱮ ᱰᱤᱥ ᱯᱞᱮᱢ ᱞᱟᱹᱭᱟ ᱥᱮ ᱱᱮᱴ ᱣᱟᱨᱠ ᱮᱢ ᱞᱟᱹᱭᱟ ᱥᱮ ᱵᱮᱴᱟᱨᱤ ᱵᱮᱯᱟᱨ ᱛᱮᱢ ᱞᱟᱹᱭᱟ ᱴᱮᱠᱥᱳᱭ ᱵᱮᱯᱟᱨ ᱛᱮᱦᱚᱸ ᱴᱮᱠᱥᱳᱭ ᱫᱚ ᱟᱭᱢᱟ ᱟᱭᱢᱟ ᱢᱳᱵᱟᱭᱤᱞ ᱜᱮ ᱴᱮᱠᱥᱳᱭ ᱟᱠᱟᱱ ᱜᱮᱭᱟ ᱠᱤᱱᱛᱩ ᱱᱤᱛᱚᱜ ᱟᱜ ᱢᱳᱵᱟᱭᱤᱞ ᱞᱮᱠᱟ ᱫᱚ ᱩᱱᱟᱹᱜ ᱢᱚᱸᱡᱽ ᱤᱭᱩᱴᱤᱞᱟᱭᱤᱡ ᱫᱚ ᱵᱟᱝ ᱧᱟᱢᱚᱜ ᱠᱟᱱᱟ ᱛᱚᱠᱷᱚᱱᱟᱜ ᱢᱳᱵᱟᱭᱤᱞ ᱛᱟᱦᱮᱸ ᱠᱟᱱᱟ ᱠᱤᱯᱮᱰ ᱯᱷᱳᱱ ᱜᱮ ᱛᱚᱠᱷᱚᱱ ᱡᱟᱹᱥᱛᱤ ᱚᱱᱟ ᱯᱚᱨᱮ ᱯᱚᱨᱮᱛᱮ ᱡᱚᱛᱚ ᱠᱷᱚᱱ ᱜᱮ ᱥᱠᱤᱱ ᱴᱟᱪ ᱦᱚᱸ ᱨᱟᱠᱟᱵ ᱠᱟᱱ ᱨᱮᱦᱚᱸ ᱩᱱᱟᱹᱜ ᱯᱷᱟᱥᱴ ᱟᱨ ᱩᱱᱟᱹᱜ ᱚᱥᱴᱚᱨᱚᱝ ᱯᱚᱠᱨᱤᱭᱟ ᱵᱟᱭ ᱫᱟᱲᱮᱭᱟᱜ ᱠᱟᱱ ᱛᱟᱦᱮᱜᱼᱟ ᱱᱮᱛᱟᱨ ᱱᱟᱣᱟ ᱯᱷᱳᱱ ᱨᱮ ᱡᱟᱦᱟᱸ ᱛᱤᱱᱟᱹᱜ ᱮᱢ ᱫᱟᱲᱮᱭᱟᱜᱼᱟ ᱛᱚᱠᱷᱚᱱ ᱛᱚᱠᱷᱚᱱᱟᱜ ᱯᱷᱳᱱ ᱨᱮ ᱡᱟᱹᱥᱛᱤ ᱮᱯᱥ ᱢᱳᱵᱟᱭᱤᱞ ᱨᱮ ᱰᱟᱣᱩᱱᱞᱳᱰ ᱫᱚᱦᱚ ᱵᱟᱝ ᱜᱟᱱᱚᱜ ᱠᱟᱱ ᱛᱟᱦᱮᱱᱟ ᱥᱮ ᱢᱤᱫ ᱥᱟᱶᱛᱮ ᱡᱟᱹᱥᱛᱤ ᱮᱯᱥ ᱵᱮᱵᱚᱦᱟᱨ ᱵᱟᱝ ᱜᱟᱱᱚᱜ ᱠᱟᱱ ᱛᱟᱦᱮᱱᱟ ᱟᱨ ᱚᱱᱠᱟᱱ ᱚᱱᱠᱟᱱ ᱟᱭᱢᱟ ᱨᱚᱠᱚᱢ ᱯᱷᱤᱪᱟᱨᱥ ᱢᱮᱱᱟᱜ ᱟᱠᱟᱫᱟ ᱡᱟᱦᱟᱸ ᱠᱚ ᱱᱮᱛᱟᱨᱟᱜ ᱢᱳᱵᱟᱭᱤᱞ ᱟᱨ ᱞᱟᱦᱟ ᱛᱮᱱᱟᱜ ᱢᱳᱵᱟᱭᱤᱞ ᱢᱚᱫᱽᱫᱷᱮ ᱟᱭᱢᱟ ᱰᱤᱯᱷᱟᱨᱮᱱᱥ ᱢᱮᱱᱟᱜ ᱟᱠᱟᱫᱟ ᱱᱤᱛᱚᱜ ᱟᱜ ᱯᱷᱳᱱ ᱨᱮᱭᱟᱜ ᱡᱩᱫᱤ ᱥᱟᱢᱟᱱᱱᱚ ᱚᱝᱥᱚ ᱰᱮᱥᱠᱨᱤᱯᱥᱚᱱ ᱤᱧ ᱞᱟᱹᱭᱟ ᱛᱳ ᱱᱤᱛᱚᱜ ᱟᱜ ᱯᱷᱳᱱ ᱨᱮ ᱤᱥᱠᱤᱱ ᱰᱤᱥᱯᱞᱮ ᱦᱚᱸ ᱢᱟᱨᱟᱝ ᱜᱮᱭᱟ ᱯᱞᱟᱥ ᱚᱱᱟ ᱥᱟᱶ ᱥᱟᱶᱛᱮ ᱠᱮᱢᱮᱨᱟ ᱦᱚᱸ ᱟᱹᱰᱤ ᱱᱟᱯᱟᱭ ᱠᱮᱢᱮᱨᱟ ᱞᱟᱜᱟᱣ ᱢᱮᱱᱟᱜ ᱟᱠᱟᱫᱟ ᱟᱵᱟᱨ ᱰᱤᱥᱯᱞᱮ ᱴᱟᱪ ᱨᱮᱭᱟᱜ ᱦᱚᱸ ᱟᱹᱰᱤ ᱫᱩᱨᱛᱛᱚ ᱢᱟᱱᱮ ᱟᱹᱰᱤ ᱥᱯᱤᱰ ᱡᱮᱴᱟ ᱥᱮᱢᱯᱮᱞᱤᱝ ᱨᱮᱰ ᱦᱤᱥᱟᱹᱵ ᱛᱮ ᱱᱤᱛᱚᱜ ᱟᱲᱟᱭ ᱥᱚ ᱛᱤᱱ ᱥᱚ ᱥᱟᱲᱮ ᱛᱤᱱᱥᱚ ᱦᱟᱨᱥ ᱪᱟᱞᱟᱜ ᱠᱟᱱᱟ ᱯᱟᱨ ᱥᱮᱠᱮᱱᱰ ᱨᱮ ᱠᱤᱱᱛᱩ ᱛᱚᱠᱷᱚᱱᱟᱜ ᱨᱮ ᱱᱟᱭᱤᱱᱴᱤ ᱦᱟᱨᱡ ᱜᱮ ᱢᱮᱠᱥᱤᱢᱟᱢ ᱛᱟᱦᱮᱸ ᱠᱟᱱᱟ ᱛᱟᱦᱞᱮ ᱴᱟᱣᱟᱨ ᱥᱮᱢᱯᱮᱞᱤᱝ ᱵᱮᱯᱟᱨ ᱛᱮᱦᱚᱸ ᱟᱹᱰᱤ ᱰᱤᱯᱷᱟᱨᱮᱱᱥ ᱛᱟᱦᱮ ᱠᱟᱱᱟ ᱟᱨ ᱱᱮᱴᱣᱟᱨ ᱵᱮᱯᱟᱨ ᱛᱮᱢᱟ ᱛᱚ ᱢᱮᱱᱟᱜ ᱜᱮ ᱡᱮᱦᱮᱛᱩ ᱛᱚᱠᱷᱚᱱ ᱴᱩ ᱡᱤ ᱛᱟᱨᱯᱚᱨ ᱛᱷᱨᱤ ᱡᱤ ᱛᱮ ᱟᱹᱰᱤ ᱥᱳᱞᱳᱭ ᱠᱟᱹᱢᱤᱭᱮᱫ ᱛᱟᱦᱮᱱ ᱢᱳᱵᱟᱭᱤᱞ ᱱᱤᱛᱚᱜ ᱯᱷᱳᱨ ᱡᱤ ᱦᱮᱡ ᱯᱚᱨᱮ ᱨᱮ ᱚᱱᱟ ᱠᱷᱚᱱᱟᱜ ᱦᱚᱸ ᱟᱭᱢᱟ ᱯᱚᱨᱤᱢᱟᱱ ᱡᱟᱹᱥᱛᱤ ᱥᱯᱤᱰ ᱮ ᱠᱟᱹᱢᱤᱭᱮᱫᱟ ᱢᱳᱵᱟᱭᱤᱞ ᱱᱤᱛᱚᱜ ᱡᱮᱢᱚᱱ ᱢᱳᱵᱟᱭᱤᱞ ᱨᱮ ᱵᱮᱥᱤᱨ ᱵᱷᱟᱜ ᱜᱮ ᱟᱴ ᱡᱤ ᱵᱤ ᱮᱠᱥᱚ ᱟᱴᱷᱟᱥ ᱡᱤ ᱵᱤ ᱪᱷᱚᱭ ᱡᱤ ᱵᱤ ᱮᱠᱥᱳ ᱟᱴᱷᱟᱥ ᱡᱤ ᱵᱤ ᱪᱟᱨ ᱡᱤ ᱵᱤ ᱪᱳᱣᱥᱥᱚᱴᱴᱤ ᱡᱤ ᱵᱤ ᱱᱚᱝᱠᱟ ᱟᱹᱰᱤ ᱟᱭᱢᱟ ᱨᱮᱢ ᱨᱳᱢ ᱛᱟᱦᱮᱱ ᱠᱟᱱᱟ ᱞᱟᱦᱟ ᱞᱟᱦᱟ ᱢᱳᱵᱟᱭᱤᱞ ᱨᱮᱭᱟᱜ ᱨᱮᱢ ᱨᱳᱢ ᱛᱟᱦᱮᱱ ᱠᱟᱱ ᱛᱟᱦᱮᱫ ᱮᱠ ᱡᱤ ᱵᱤ ᱠᱚᱢ ᱯᱚᱨᱤᱢᱟᱱᱮ ᱡᱟᱦᱟᱠᱚ ᱱᱤᱛᱚᱜ ᱯᱟᱸᱥᱥᱳ ᱵᱟᱨᱳ ᱮᱢ ᱵᱤ ᱨᱮᱢ ᱟᱨ ᱦᱳᱭᱛᱳ ᱟᱴ ᱡᱤ ᱵᱤ ᱜᱟᱱ ᱨᱳᱢ ᱛᱟᱦᱮᱱ ᱠᱟᱱ ᱛᱟᱦᱮᱫᱼᱟ ᱛᱳ ᱥᱮᱭ ᱦᱤᱥᱟᱹᱵ ᱛᱮ ᱞᱟᱹᱭ ᱦᱩᱭᱩᱜᱼᱟ ᱡᱮ ᱟᱹᱰᱤ ᱟᱭᱢᱟ ᱰᱤᱯᱷᱟᱨᱮᱱᱥ ᱛᱟᱦᱮ ᱠᱟᱱᱟ ᱱᱮᱴᱣᱟᱨ ᱨᱮᱭᱟᱜ ᱥᱯᱤᱰ ᱨᱮᱦᱚᱸ ᱟᱭᱢᱟ ᱰᱤᱯᱷᱟᱨᱮᱱᱥ ᱛᱟᱦᱮ ᱠᱟᱱᱟ ᱛᱚᱠᱷᱚᱱᱟᱜ ᱢᱤᱫᱴᱮᱱ ᱠᱳᱱᱳ ᱮᱯᱥ ᱵᱟ ᱠᱳᱱᱳ ᱥᱟᱭᱤᱰ ᱡᱷᱤᱡ ᱠᱚᱨᱛᱮ ᱜᱮᱞᱮ ᱜᱳᱞ ᱜᱳᱞ ᱟᱹᱰᱤ ᱜᱷᱟᱹᱲᱤᱡ ᱟᱹᱪᱩᱨᱚᱜ ᱠᱟᱱ ᱛᱟᱦᱮᱱᱟ ᱱᱮᱛᱟᱨᱟᱜ ᱯᱷᱳᱱ ᱨᱮ ᱩᱱᱟᱹᱜ ᱜᱷᱟᱲᱤᱡ ᱫᱚ ᱜᱳᱞ ᱜᱳᱞ ᱵᱟᱝ ᱟᱹᱪᱩᱨᱚᱜᱼᱟ ᱡᱩᱫᱤ ᱵᱷᱟᱹᱜᱤ ᱱᱮᱴᱣᱟᱨᱠ ᱮ ᱧᱟᱢᱟ ᱱᱮᱴᱣᱟᱨ ᱡᱳᱜᱟᱡᱳᱜ ᱠᱟᱹᱢᱤ ᱵᱮᱯᱟᱨ ᱛᱮᱦᱚᱸ ᱢᱮᱱ ᱜᱟᱱᱚᱜᱼᱟ ᱥᱟᱫᱷᱟᱨᱚᱱ ᱠᱟᱹᱴᱤᱡ ᱠᱟᱛᱷᱟ ᱛᱮ ᱡᱮ ᱞᱟᱦᱟᱛᱮ ᱠᱷᱚᱱ ᱱᱮᱛᱟᱨ ᱫᱚ ᱱᱮᱴᱣᱟᱨᱠ ᱨᱮᱭᱟᱜ ᱠᱟᱹᱢᱤ ᱫᱚ ᱟᱹᱰᱤ ᱱᱟᱯᱟᱭ ᱜᱮᱭᱟ ᱪᱮᱫᱟᱜ ᱥᱮ ᱞᱟᱦᱟᱛᱮ ᱡᱟᱦᱟ ᱛᱷᱨᱤ ᱡᱤ ᱛᱟᱦᱮ ᱠᱟᱱᱟ ᱥᱮ ᱴᱩ ᱡᱤ ᱛᱟᱦᱮ ᱠᱟᱱᱟ ᱟᱹᱰᱤ ᱟᱸᱴ ᱱᱮᱴᱣᱟᱨᱠ ᱵᱟᱭ ᱮᱥᱴᱮᱵᱮᱞ ᱫᱟᱲᱮᱭᱟᱜ ᱠᱟᱱ ᱛᱟᱦᱮᱱᱟ ᱵᱟᱭ ᱠᱚᱱᱴᱳᱨᱳᱞ ᱫᱟᱲᱮᱭᱟᱜ ᱛᱟᱦᱮᱫᱼᱟ ᱮᱵᱚᱝ ᱥᱯᱤᱰ ᱫᱚ ᱟᱹᱰᱤ ᱠᱚᱢ ᱱᱤᱛᱚᱜ ᱟᱜ ᱥᱚᱢᱚᱭ ᱨᱮ ᱥᱯᱤᱰ ᱮᱠᱫᱚᱢ ᱟᱹᱰᱤ ᱟᱸᱴ ᱜᱮ ᱫᱩᱨᱚᱛᱛᱚ ᱜᱮᱭᱟ ᱟᱨ ᱫᱩᱨᱚᱛᱛᱚ ᱠᱟᱨᱚᱱ ᱛᱮ ᱟᱭᱢᱟ ᱥᱚᱢᱚᱭ ᱦᱚᱸ ᱵᱟᱧᱪᱟᱜ ᱠᱟᱱᱟ ᱚᱱᱟ ᱠᱷᱟᱹᱛᱤᱨ ᱛᱮ ᱡᱟᱦᱟᱸᱭ ᱠᱚ ᱢᱳᱵᱟᱭᱤᱞ ᱤᱭᱩᱡᱟᱨ ᱢᱮᱱᱟᱜ ᱠᱚᱣᱟ ᱱᱩᱠᱩ ᱟᱭᱢᱟ ᱟᱭᱢᱟ ᱵᱤᱱᱤᱯᱷᱤᱴ ᱠᱚ ᱧᱟᱢ ᱮᱫᱟ ᱮᱵᱚᱝ ᱡᱟᱦᱟᱸ ᱛᱤᱱᱟᱹᱜ ᱠᱚᱢ ᱠᱚᱢᱯᱤᱭᱩᱴᱟᱨ ᱞᱮᱠᱟ ᱚᱱᱟ ᱨᱮᱭᱟᱜ ᱟᱭᱢᱟ ᱚᱝᱥᱚ ᱜᱮ ᱢᱳᱵᱟᱭᱤᱞ ᱛᱮᱦᱚᱸ ᱠᱟᱹᱢᱤ ᱦᱩᱭᱩᱜ ᱠᱟᱱᱟ ᱟᱨ ᱱᱮᱴᱣᱟᱨᱠ ᱨᱮᱭᱟᱜ ᱥᱯᱤᱰ ᱫᱚ ᱱᱤᱛᱚᱜ ᱯᱷᱳᱨ ᱡᱤ ᱵᱷᱳᱞᱴ ᱢᱮᱱᱟᱜ ᱟᱠᱟᱫᱟᱛᱳ ᱚᱱᱟ ᱵᱷᱤᱰᱭᱳ ᱠᱚᱞᱤᱝ ᱛᱮᱜᱮ ᱤᱭᱟᱹ ᱛᱮᱜᱮ ᱡᱚᱛᱚ ᱠᱤᱪᱷᱩ ᱜᱮ ᱮᱠᱷᱚᱱ ᱴᱷᱤᱠ ᱴᱷᱟᱠ ᱮ ᱠᱟᱹᱢᱤᱭ ᱮᱫᱟ ᱟᱨ ᱚᱱᱟ ᱥᱟᱶ ᱥᱟᱶᱛᱮ ᱢᱮᱱ ᱜᱟᱱᱚᱜᱼᱟ ᱡᱮ ᱥᱤᱢ ᱠᱟᱨᱰ ᱦᱮᱸ ᱥᱤᱢ ᱠᱟᱨᱰ ᱜᱮ ᱢᱮᱱ ᱜᱟᱱᱚᱜᱼᱟ ᱛᱳ ᱡᱤᱭᱳ ᱟᱨ ᱮᱭᱟᱨᱴᱮᱞ ᱜᱤᱧ ᱤᱭᱩᱥ ᱵᱟᱲᱟ ᱟᱠᱟᱫᱟ ᱛᱳ ᱵᱟᱱᱟᱨ ᱥᱤᱢ ᱜᱮ ᱵᱮᱵᱚᱦᱟᱨ ᱢᱳᱴᱟᱢᱩᱴᱤ ᱵᱮᱥ ᱜᱮᱭᱟ ᱛᱚᱵᱮ ᱱᱤᱭᱟᱹ ᱢᱩᱦᱩᱨᱛᱚ ᱨᱮᱫᱚ ᱡᱤᱭᱳ ᱡᱤᱭᱳ ᱨᱮᱭᱟᱜ ᱥᱯᱤᱰ ᱫᱚ ᱟᱭᱢᱟ ᱰᱟᱣᱩᱱ ᱟᱠᱟᱱᱟ ᱟᱨ ᱮᱭᱟᱨᱴᱮᱞ ᱨᱮᱭᱟᱜ ᱥᱯᱤᱰ ᱫᱚ ᱢᱳᱴᱟᱢᱩᱴᱤ ᱰᱷᱮᱨ ᱜᱮᱭᱟ ᱛᱳ ᱪᱮᱫᱟᱜ ᱥᱮ ᱤᱧ ᱫᱚ ᱵᱟᱱᱟᱨ ᱥᱤᱢ ᱜᱮ ᱚᱞᱴᱟᱨᱱᱮᱴᱵᱷ ᱤᱧ ᱤᱭᱩᱥ ᱟᱠᱟᱫᱟ ᱟᱨ ᱡᱤᱭᱳ ᱟᱨ ᱮᱭᱟᱨᱴᱮᱞ ᱟᱨ ᱨᱤᱪᱟᱨᱡ ᱨᱮᱭᱟᱜ ᱫᱚ ᱦᱩᱭᱩᱜ ᱠᱟᱱᱟ ᱪᱟᱸᱫᱚ ᱨᱮ ᱱᱮᱛᱟᱨ ᱨᱤᱪᱟᱨᱡ ᱫᱩ ᱥᱚ ᱪᱚᱞᱞᱤᱥ ᱴᱟᱠᱟ ᱠᱟᱛᱮᱫ ᱮᱭᱟᱨᱴᱮᱞ ᱨᱮᱦᱳᱧ ᱨᱤᱪᱟᱨᱡ ᱵᱟᱲᱟ ᱟᱠᱟᱫᱟ ᱫᱩ ᱥᱳ ᱪᱚᱞᱞᱤᱥ ᱴᱟᱠᱟ ᱮᱵᱚᱝ ᱡᱤᱭᱳ ᱥᱤᱢ ᱨᱮᱦᱚᱸ ᱫᱩᱥᱳ ᱪᱚᱞᱞᱤᱥ ᱴᱟᱠᱟ ᱛᱳ ᱵᱟᱱᱟᱨ ᱥᱤᱢ ᱨᱮᱭᱟᱜ ᱯᱮᱠ ᱨᱤᱪᱟᱨᱡ ᱫᱚ ᱮᱠᱤ ᱜᱮᱭᱟ ᱟᱨ ᱰᱮᱴᱟ ᱯᱮᱠ ᱛᱟᱸᱦᱮᱱ ᱠᱟᱱᱟ ᱫᱩ ᱥᱳ ᱪᱚᱞᱞᱤᱥ ᱴᱟᱠᱟ ᱢᱚᱫᱽᱫᱷᱮ ᱨᱮᱜᱮ ᱮᱠ ᱫᱚᱥᱚᱢᱤᱠ ᱯᱟᱸᱪ ᱡᱤ ᱵᱤ ᱯᱟᱨ ᱰᱮ ᱟᱨ ᱮᱠᱥᱳ ᱴᱤ ᱮ ᱥᱮ ᱢᱮ ᱥ ᱯᱞᱟᱥ ᱟᱱᱞᱮᱢᱤᱴᱮᱥᱰ ᱠᱚᱞᱤᱝ ᱤᱱᱟᱹᱜ ᱜᱟᱱ ᱜᱮ ᱯᱷᱤᱪᱟᱨᱥ ᱫᱚ ᱢᱮᱱᱟᱜ ᱟᱠᱟᱫᱟ ᱟᱨ ᱢᱳᱴᱟᱢᱩᱴᱤ ᱵᱷᱟᱵᱮ ᱤᱧ ᱵᱮᱠᱠᱷᱟᱧ ᱮᱢ ᱟᱠᱟᱫᱟ ᱡᱟᱦᱟᱸ ᱠᱚ ᱜᱳᱴᱟᱜᱩᱴᱤ ᱞᱟᱹᱭ ᱞᱮᱠᱟ ᱛᱟᱦᱮᱸ ᱠᱟᱱᱟ